ᱱᱟᱜᱚᱨᱤᱭᱟᱹ ᱥᱮ ᱥᱟᱬᱮᱥ ᱥᱮ ᱠᱷᱚᱸᱫᱽᱨᱚᱸᱫᱽ ᱱᱤᱭᱟᱹ ᱠᱚ ᱩᱱᱠᱩ ᱵᱟᱠᱷᱨᱟᱛᱮ ᱤᱧᱟᱹᱜ ᱢᱮᱱ ᱱᱩᱠᱩᱣᱟᱜ ᱥᱮ ᱱᱩᱠᱩᱣᱟᱜ ᱠᱟᱹᱢᱤ ᱠᱚ ᱱᱩᱠᱩ ᱫᱚ ᱟᱛᱳ ᱟᱛᱳ ᱫᱟᱬᱟ ᱠᱟᱛᱮ ᱥᱮ ᱫᱤᱥᱚᱢ ᱫᱤᱥᱚᱢ ᱫᱟᱬᱟ ᱠᱟᱛᱮ ᱟᱠᱚᱣᱟᱜ ᱟᱹᱨᱤᱼᱪᱟᱹᱞᱤ ᱠᱤᱝᱵᱟ ᱟᱠᱚ ᱥᱚᱢᱟᱡᱽ ᱨᱮᱱᱟᱜ ᱠᱟᱛᱷᱟ ᱠᱚ ᱥᱮ ᱨᱟᱭᱨᱤᱛ ᱠᱟᱛᱷᱟ ᱠᱚ ᱵᱟᱰᱟᱭ ᱟᱨ ᱚᱱᱟ ᱫᱤᱥᱚᱢ ᱨᱮ ᱪᱮᱫ ᱪᱮᱫ ᱢᱮᱱᱟᱜᱼᱟ ᱥᱮ ᱪᱮᱫ ᱞᱮᱠᱟᱱ ᱫᱤᱥᱚᱢ ᱠᱟᱱᱟ ᱪᱮᱫ ᱞᱮᱠᱟᱱ ᱫᱤᱥᱚᱢ ᱠᱟᱱᱟ ᱥᱮ ᱟᱠᱚ ᱥᱚᱨᱠᱟᱨ ᱯᱟᱦᱴᱟ ᱠᱷᱚᱱᱟᱜ ᱪᱮᱫ ᱪᱮᱫ ᱥᱩᱡᱳᱜᱽ ᱥᱩᱵᱤᱫᱷᱟ ᱠᱚ ᱧᱟᱢ ᱠᱟᱫᱟ ᱥᱮ ᱟᱣᱨᱤ ᱠᱚ ᱧᱟᱢᱟ ᱧᱟᱢ ᱞᱟᱹᱜᱤᱫ ᱟᱠᱚ ᱟᱨ ᱵᱟᱝ ᱟᱠᱚᱣᱟᱜ ᱢᱟᱱᱮ ᱵᱩᱜᱤ ᱵᱟᱹᱲᱤᱡ ᱠᱷᱚᱵᱚᱨ ᱦᱟᱛᱟᱣ ᱟᱨ